ᱦᱮᱸ ᱦᱮᱞᱳ ᱦᱮᱸ ᱡᱚᱦᱟᱨ ᱡᱚᱦᱟᱨ ᱦᱳᱭ ᱦᱳᱭ ᱟᱹᱞᱤᱧ ᱱᱚᱰᱮ ᱪᱟᱫᱟᱱ ᱠᱷᱚᱱᱞᱤᱧ ᱞᱟᱹᱭᱮᱫᱼᱟ ᱟᱪᱪᱷᱟ ᱚᱱᱟ ᱢᱤᱫᱴᱤᱡ ᱵᱮᱞᱰᱤᱝ ᱞᱤᱧ ᱵᱮᱱᱟᱣ ᱦᱚᱪᱚ ᱠᱮᱜᱼᱟ ᱦᱳᱭ ᱢᱟᱱᱮ ᱛᱤᱱᱟᱹᱜ ᱢᱚᱬᱮ ᱯᱟᱸᱪ ᱛᱚᱞᱟ ᱢᱮᱱᱟᱜᱼᱟ ᱦᱳᱭ ᱞᱟᱛᱟᱨ ᱨᱮ ᱯᱩᱱᱭᱟᱹ ᱠᱟᱛᱮᱫ ᱨᱩᱢ ᱢᱮᱱᱟᱜᱼᱟ ᱦᱳᱭ ᱚᱱᱟᱜᱮ ᱟᱫᱚ ᱤᱭᱟᱹ ᱛᱟᱦᱮᱱ ᱯᱩᱴᱴᱤ ᱦᱚᱪᱚ ᱞᱤᱧ ᱞᱟᱹᱭᱮᱫ ᱛᱟᱦᱮᱱᱟ ᱦᱳᱭ ᱟᱫᱚ ᱢᱚᱛᱞᱚᱵ ᱪᱮᱫ ᱤᱧ ᱞᱟᱹᱭᱟ ᱦᱳᱭ ᱛᱤᱱᱟᱹᱜ ᱜᱟᱱ ᱮᱱᱛᱮᱫ ᱪᱮᱫ ᱞᱮᱠᱟ ᱨᱮᱴ ᱠᱚᱵᱤᱱ ᱦᱟᱛᱟᱣᱮᱫᱼᱟ ᱦᱳᱭ ᱰᱤᱡᱟᱭᱤᱱ ᱫᱷᱟᱨᱟ ᱦᱳᱭ ᱦᱳᱭ ᱡᱮ ᱱᱮᱛᱟᱨ ᱱᱚᱜᱼᱚᱭ ᱵᱮᱱᱟᱣᱮᱫ ᱫᱚᱠᱚ ᱱᱟᱣᱟ ᱱᱟᱣᱟ ᱵᱮᱞᱰᱤᱝ ᱠᱚ ᱠᱟᱹᱡ ᱱᱚᱣᱟ ᱴᱟᱭᱤᱯ ᱱᱚᱣᱟ ᱴᱟᱭᱤᱯ ᱫᱷᱟᱨᱟ ᱜᱮᱭᱟ ᱦᱳᱭ ᱦᱮᱸ ᱦᱳᱭ ᱴᱚᱯ ᱫᱷᱟᱨᱮ ᱜᱮ ᱢᱟᱱᱮ ᱴᱚᱯ ᱫᱷᱟᱨᱟ ᱦᱟᱸᱜ ᱜᱮ ᱦᱮᱸ ᱦᱳᱭ ᱦᱳᱭ ᱚᱱᱠᱟ ᱜᱮᱞᱤᱧ ᱞᱟᱹᱭ ᱦᱚᱪᱚᱭᱮᱫ ᱛᱟᱦᱮᱱ ᱟᱫᱚ ᱚᱱᱟ ᱨᱮᱱᱟᱜ ᱵᱟᱡᱮᱴ ᱠᱚ ᱠᱟᱹᱡ ᱢᱳᱴᱟᱢᱩᱴᱤ ᱠᱟᱹᱡ ᱵᱤᱱ ᱵᱟᱲᱟᱭ ᱦᱚᱪᱚ ᱫᱟᱲᱮᱭᱟᱞᱤᱧ ᱠᱷᱟᱱ ᱚ ᱦᱮᱸ ᱦᱮᱸ ᱦᱳᱭ ᱦᱳᱭ ᱠᱟᱹᱡ ᱵᱮᱥ ᱫᱷᱟᱨᱟ ᱜᱮ ᱧᱮᱞᱚᱜ ᱢᱟ ᱡᱮᱢᱚᱱ ᱧᱮᱞᱚᱜ ᱢᱟ ᱡᱮᱢᱚᱱ ᱪᱚᱨᱚᱠ ᱫᱷᱟᱨᱟ ᱦᱮᱸ ᱦᱳᱭ ᱠᱟᱹᱡ ᱚᱱᱠᱟ ᱦᱮᱸ ᱦᱮᱸ ᱦᱳᱭ ᱚᱱᱟ ᱜᱮᱞᱤᱧ ᱞᱟᱹᱭᱮᱫ ᱛᱟᱦᱮᱱᱟ ᱟᱫᱚ ᱢᱟᱱᱮ ᱨᱩᱢ ᱵᱷᱤᱛᱤᱨ ᱠᱚᱨᱮᱫ ᱪᱮᱫ ᱞᱮᱠᱟ ᱵᱤᱱ ᱦᱟᱛᱟᱣᱟ ᱟᱨ ᱵᱟᱦᱨᱮ ᱯᱟᱥᱴᱟ ᱚ ᱟᱪᱪᱷᱟ ᱤᱭᱟᱹ ᱟᱪᱪᱷᱟ ᱴᱷᱤᱠ ᱜᱮᱭᱟ ᱛᱚᱵᱮ ᱦᱳᱭ ᱚᱱᱟᱜᱮ ᱦᱳᱭ ᱢᱤᱫ ᱫᱤᱱ ᱤᱧ ᱠᱚᱞ ᱟᱹᱵᱤᱱᱟ ᱱᱟᱦᱟᱸᱜ ᱟᱨ ᱦᱤᱡᱩᱜ ᱵᱤᱱ ᱟᱪᱪᱷᱟ ᱢᱟ ᱛᱚᱵᱮ ᱚᱱᱠᱟᱜᱮ ᱦᱮᱸ